ᱦᱮᱸ ᱪᱮᱬᱮ ᱫᱚ ᱟᱹᱰᱤ ᱟᱭᱢᱟ ᱞᱮᱠᱟᱱ ᱜᱮᱠᱚ ᱠᱩᱥᱤᱭᱟᱜᱼᱟ ᱡᱮᱢᱚᱱᱠᱤ ᱫᱟᱨᱮ ᱨᱮ ᱫᱮᱡ ᱠᱚ ᱠᱩᱥᱤᱭᱟᱜᱼᱟ ᱟᱨ ᱡᱚᱢ ᱵᱚᱞᱛᱮ ᱡᱚᱢ ᱦᱚᱸ ᱡᱚᱢ ᱫᱚ ᱡᱟᱝ ᱡᱟᱦᱟᱸᱱᱟᱜ ᱡᱟᱝ ᱡᱤᱱᱤᱥ ᱟᱨᱠᱤ ᱡᱮᱢᱚᱱ ᱠᱤ ᱪᱷᱚᱞᱟ ᱠᱚ ᱠᱩᱥᱤᱭᱟᱜᱼᱟ ᱵᱟᱫᱟᱢ ᱠᱚ ᱠᱩᱥᱤᱭᱟᱜᱼᱟ ᱟᱨ ᱫᱟᱨᱮ ᱨᱮ ᱫᱟᱨᱮ ᱨᱮᱱᱟᱜ ᱫᱚ ᱫᱟᱨᱮ ᱨᱮᱱᱟᱜ ᱫᱚ ᱡᱮᱢᱚᱱ ᱪᱚᱞᱞᱟ ᱡᱟᱝ ᱠᱚ ᱠᱩᱥᱤᱭᱟᱜᱼᱟ ᱚᱱᱟ ᱡᱟᱦᱟᱸ ᱵᱟᱦᱟ ᱠᱚᱜ ᱫᱚ ᱵᱟᱦᱟ ᱵᱷᱤᱛᱤᱨ ᱨᱮ ᱡᱟᱝ ᱛᱟᱦᱮᱱ ᱫᱚ ᱚᱱᱟ ᱠᱚ ᱠᱩᱥᱤᱭᱟᱜᱼᱟ ᱱᱤᱢ ᱫᱟᱨᱮ ᱨᱮᱱᱟᱜ ᱱᱤᱢ ᱡᱚ ᱨᱮᱱᱟᱜ ᱡᱚᱢ ᱚᱱᱟ ᱚᱱᱟ ᱡᱚ ᱠᱚ ᱠᱩᱥᱤᱭᱟᱜᱼᱟ ᱡᱟᱝ ᱡᱚᱢ ᱟᱨ ᱱᱚᱜᱼᱚᱭ ᱡᱮᱢᱚᱱ ᱢᱟᱴᱷ ᱨᱮᱵᱚᱱ ᱪᱟᱥ ᱠᱟᱜ ᱠᱟᱱᱟ ᱟᱨ ᱵᱤᱞᱟᱹᱛᱤ ᱠᱚ ᱵᱤᱞᱟᱹᱛᱤ ᱠᱚ ᱮᱢᱟᱱ ᱛᱮᱭᱟᱜ ᱠᱚ ᱟᱨᱵᱚᱱ ᱡᱟᱦᱟᱸ ᱵᱚᱱ ᱪᱟᱥ ᱠᱟᱜ ᱠᱟᱱᱟ ᱢᱟᱴᱷ ᱨᱮ ᱟᱨᱠᱤ ᱚᱱᱟ ᱠᱚ ᱩᱱᱠᱩ ᱠᱷᱚᱞᱟᱣ ᱠᱟᱛᱮᱫ ᱡᱚᱢ ᱠᱚ ᱠᱩᱥᱤᱭᱟᱜᱼᱟ ᱟᱨ ᱟᱹᱰᱤ ᱞᱮᱠᱟ ᱟᱹᱰᱤ ᱟᱭᱢᱟ ᱞᱮᱠᱟ ᱤᱱᱟᱹ ᱠᱚᱜᱮ ᱟᱨ ᱟᱨ ᱱᱚᱜᱼᱚᱭ ᱵᱟᱦᱟ ᱫᱟᱨᱮ ᱠᱚᱨᱮᱜ ᱫᱚ ᱪᱮᱫ ᱵᱟᱦᱟ ᱡᱟᱝ ᱛᱚ ᱵᱟᱹᱱᱩᱜᱼᱟ ᱵᱟᱦᱟ ᱫᱟᱨᱮ ᱨᱮᱫᱚ ᱮᱸᱜ ᱠᱚᱫᱚᱢ ᱠᱚᱫᱚᱢ ᱫᱟᱨᱮ ᱨᱮ ᱢᱮᱱᱟᱜᱼᱟ ᱚᱸᱰᱮ ᱚᱱᱟ ᱨᱮᱦᱚᱸ ᱡᱟᱝ ᱢᱮᱱᱟᱜᱼᱟ ᱚᱱᱟ ᱨᱮᱦᱚᱸ ᱡᱟᱝ ᱠᱚ ᱠᱩᱥᱤᱭᱟᱜ ᱜᱮᱭᱟ ᱚᱱᱟ ᱡᱟᱝ ᱜᱮ ᱠᱷᱚᱞᱣ ᱠᱟᱛᱮᱫ ᱠᱚ ᱡᱚᱢᱟ ᱟᱨ ᱪᱮᱫ ᱟᱨ ᱤᱱᱟᱹ ᱠᱚᱜᱮ ᱟᱹᱰᱤ ᱟᱭᱢᱟ ᱞᱮᱠᱟᱱ ᱤᱱᱟᱹ ᱠᱚᱜᱮ ᱪᱮᱬᱮ ᱦᱚᱸ ᱫᱚᱢᱮ ᱠᱚ ᱠᱩᱥᱤᱭᱟᱜᱼᱟ ᱤᱧ ᱦᱚᱸ ᱫᱚᱢᱮᱧ ᱠᱩᱥᱤᱭᱟᱠᱚᱣᱟ ᱟᱨ ᱨᱟᱜ ᱠᱚ ᱟᱹᱰᱤ ᱪᱮᱦᱨᱟ ᱠᱚ ᱨᱟᱜᱟ ᱟᱞᱮᱭᱟᱜ ᱵᱟᱜᱟᱱ ᱨᱮ ᱱᱚᱜᱼᱚᱭ ᱡᱮᱢᱚᱱ ᱪᱷᱟᱸᱫᱽ ᱢᱮᱱᱟᱜ ᱛᱟᱞᱮᱭᱟ ᱚᱸᱰᱮ ᱠᱷᱚᱱᱟᱜ ᱪᱷᱟᱸᱫᱽ ᱠᱷᱚᱱᱟᱜ ᱤᱧ ᱠᱚᱭᱚᱜ ᱠᱟᱜᱼᱟ ᱟᱹᱰᱤ ᱪᱮᱦᱨᱟ ᱜᱮᱠᱚ ᱨᱚᱯᱚᱲᱟ ᱟᱠᱚ ᱟᱠᱚᱨᱮ ᱪᱮᱫ ᱠᱚ ᱨᱚᱯᱚᱲᱟ ᱟᱠᱚ ᱡᱟᱦᱟᱸᱱᱟᱜ ᱵᱷᱟᱥᱟ ᱛᱮᱠᱚ ᱵᱩᱡᱷᱟᱹᱣᱟ ᱟᱨᱠᱤ ᱟᱲᱟᱝ ᱠᱚ ᱵᱩᱡᱽ ᱛᱟᱠᱚᱣᱟ ᱚᱱᱟ ᱠᱚᱜᱮ ᱠᱚ ᱨᱚᱯᱚᱲ ᱜᱮᱭᱟ ᱤᱧ ᱫᱚ ᱟᱹᱰᱤ ᱢᱚᱡᱽ ᱜᱤᱧ ᱟᱹᱭᱠᱟᱹᱣᱟ ᱩᱱᱠᱩᱣᱟᱜ ᱨᱚᱯᱚᱲ ᱠᱚ ᱟᱸᱡᱚᱢ ᱠᱟᱛᱮᱫ ᱟᱨᱠᱤ ᱦᱮᱸ ᱠᱚᱜᱮ ᱟᱨ